ᱤᱧᱟ ᱜ ᱞᱟᱠᱪᱟᱨ ᱞᱟᱹᱜᱤᱫ ᱴᱷᱟᱹᱣᱠᱟᱹ ᱠᱤᱪᱷᱩ ᱠᱟᱨᱚᱵᱤᱨᱤᱫ ᱠᱚᱫᱚ ᱯᱟᱹᱴᱤᱭᱟᱹ ᱡᱚᱱᱚᱜ ᱡᱷᱩᱲᱤ ᱴᱷᱮᱠᱟ ᱴᱮᱵᱤᱞ ᱪᱮᱭᱟᱨ ᱦᱟᱴᱟᱜ ᱯᱟᱛᱲᱟ ᱯᱷᱩᱲᱩᱵ ᱯᱟᱨᱠᱚᱢ ᱱᱚᱣᱟ ᱠᱚ ᱟᱨ ᱚᱱᱟ ᱨᱮᱱᱟᱜ ᱡᱚᱜᱟᱲ ᱥᱟᱢᱟᱱ ᱠᱚ ᱡᱮᱢᱚᱱ ᱯᱟᱹᱴᱤᱭᱟᱹ ᱫᱚ ᱠᱷᱤᱡᱩᱨ ᱥᱟᱠᱟᱢ ᱛᱮ ᱵᱮᱱᱟᱜᱼᱟ ᱯᱩᱭᱞᱩ ᱠᱷᱤᱡᱩᱨ ᱨᱮᱱᱴᱤᱡ ᱜᱮᱫ ᱦᱩᱭᱩᱜᱼᱟ ᱟᱨ ᱥᱤᱛᱩᱝ ᱨᱮ ᱛᱟᱥᱮ ᱨᱚᱦᱚᱲ ᱦᱩᱭᱩᱜᱼᱟ ᱛᱟᱨᱯᱚᱨ ᱚᱱᱟ ᱨᱚᱦᱚᱲ ᱠᱟᱛᱮᱜ ᱟᱨᱦᱚᱸ ᱡᱟᱜᱟᱲ ᱠᱟᱛᱮᱜ ᱚᱱᱟ ᱯᱟᱹᱴᱤᱭᱟᱹ ᱠᱚ ᱜᱟᱞᱟᱝᱼᱟ ᱟᱨ ᱡᱚᱱᱚᱜ ᱫᱚ ᱥᱤᱨᱟᱹᱢ ᱠᱷᱟᱲᱟᱝ ᱱᱚᱣᱟ ᱦᱚᱸ ᱤᱨ ᱟᱹᱜᱩ ᱦᱩᱭᱩᱜᱼᱟ ᱤᱨ ᱠᱟᱛᱮᱜ ᱛᱟᱥᱮ ᱨᱚᱦᱚᱲ ᱦᱩᱭᱩᱜᱼᱟ ᱟᱨ ᱡᱚᱠᱷᱚᱱ ᱜᱟᱞᱟᱝ ᱟᱠᱚ ᱩᱱᱫᱚ ᱫᱟᱜ ᱨᱮ ᱡᱚᱵᱮ ᱠᱟᱛᱮᱜ ᱞᱟᱹᱵᱤᱜ ᱚᱪᱚ ᱦᱩᱭᱩᱜᱼᱟ ᱟᱨ ᱜᱟᱞᱟᱝ ᱦᱩᱭᱩᱜᱼᱟ ᱟᱨ ᱪᱷᱩᱲᱤ ᱴᱷᱮᱠᱟ ᱜᱷᱩᱱᱤ ᱱᱚᱣᱟ ᱠᱚᱫᱚ ᱢᱟᱜ ᱛᱮ ᱵᱮᱱᱟᱜᱼᱟ ᱢᱟᱜ ᱢᱟᱜ ᱠᱟᱛᱮᱜ ᱚᱱᱟ ᱱᱟᱱᱦᱟ ᱱᱟᱱᱦᱟ ᱦᱩᱥᱤᱫ ᱦᱩᱭᱩᱜᱼᱟ ᱟᱨ ᱛᱟᱨ ᱯᱚᱨᱮ ᱜᱟᱞᱟᱝ ᱟᱠᱚ ᱟᱨ ᱯᱟᱛᱲᱟ ᱯᱷᱩᱲᱩᱵ ᱫᱚ ᱥᱟᱨᱡᱚᱢ ᱥᱟᱠᱟᱢ ᱨᱮᱱᱟᱝ ᱟᱫᱚ ᱵᱤᱨ ᱠᱷᱚᱱ ᱦᱮᱴᱮᱡ ᱟᱹᱜᱩ ᱠᱟᱛᱮᱜ ᱟᱨ ᱪᱟᱨᱮᱜ ᱱᱤᱢ ᱪᱟᱨᱮᱜ ᱛᱮ ᱯᱟᱹᱴᱤ ᱠᱟᱛᱮᱜ ᱯᱟᱛᱲᱟ ᱯᱷᱩᱲᱩ ᱵᱮᱱᱟᱣᱟᱠᱚ